ᱟᱵᱚᱥᱟᱱᱛᱟᱲ ᱥᱟᱶᱛᱟ ᱞᱟᱠᱪᱟᱨ ᱨᱮᱱᱟᱜ ᱡᱟᱦᱟᱸ ᱟᱵᱚᱣᱟᱜ ᱥᱮᱫᱟᱭ ᱠᱷᱚᱱ ᱦᱮᱡ ᱟᱹᱜᱩ ᱟᱠᱟᱱ ᱴᱷᱟᱹᱣᱠᱟᱹ ᱠᱤᱪᱷᱩ ᱥᱟᱢᱟᱱ ᱠᱚ ᱚᱱᱟᱫᱚ ᱡᱮᱢᱚᱱ ᱟᱸᱜ ᱥᱟᱨ ᱠᱟᱹᱯᱤ ᱟᱵᱚ ᱫᱟᱹᱣᱲᱟᱹ ᱚᱱᱠᱟᱜᱮ ᱟᱵᱚ ᱦᱚᱨᱚᱜ ᱞᱟᱹᱜᱤᱫ ᱛᱮ ᱯᱩᱸᱰ ᱫᱷᱩᱛᱤ ᱥᱮ ᱯᱩᱸᱰ ᱥᱟᱹᱲᱤ ᱟᱨᱦᱚᱸ ᱢᱮᱬᱦᱮᱫ ᱥᱟᱠᱚᱢ ᱡᱟᱹᱛᱤ ᱱᱚᱝᱠᱟ ᱢᱮᱱᱟᱜ ᱠᱟᱫ ᱛᱟᱵᱳᱱᱟ ᱟᱵᱚ ᱥᱟᱱᱛᱟᱲ ᱥᱟᱶᱛᱟ ᱫᱚ ᱥᱮᱸᱫᱽᱨᱟ ᱠᱟᱨᱠᱟ ᱡᱩᱜᱽ ᱛᱟᱦᱮᱸ ᱠᱟᱱᱟ ᱟᱵᱚ ᱥᱟᱠᱣᱟ ᱠᱚᱦᱚᱸ ᱟᱠᱚᱣᱟᱜ ᱞᱟᱠᱪᱟᱨ ᱨᱮᱭᱟᱜ ᱤᱭᱟᱹ ᱠᱟᱱᱟ ᱟᱨ ᱟᱵᱚᱣᱟᱜ ᱞᱟᱠᱪᱟᱨ ᱨᱮᱱᱟᱜ ᱛᱚ ᱮᱱᱮᱡ ᱥᱮᱨᱮᱧ ᱧᱮᱞ ᱠᱟᱛᱮᱫ ᱛᱩᱢᱫᱟᱹᱜ ᱴᱟᱢᱟᱠ ᱛᱤᱨᱭᱳ ᱵᱟᱱᱟᱢ ᱱᱚᱣᱟ ᱠᱚᱦᱚᱸ ᱟᱠᱚ ᱞᱟᱠᱪᱟᱨ ᱨᱮᱱᱟᱜ ᱥᱟᱢᱟᱱ ᱠᱚ ᱠᱟᱱᱟ ᱱᱚᱣᱟ ᱠᱚ ᱟᱵᱚ ᱡᱚᱛᱚᱱ ᱡᱚᱜᱟᱣ ᱫᱚᱦᱚ ᱤᱫᱤ ᱫᱚᱨᱠᱟᱨ ᱠᱟᱱᱟ ᱟᱨ ᱡᱟᱦᱟᱸᱜᱮ ᱪᱚᱲᱪᱩᱲᱤ ᱠᱚᱨᱛᱟᱞ ᱠᱚ ᱥᱮ ᱜᱷᱩᱱᱴᱤ ᱠᱚ ᱱᱚᱣᱟ ᱠᱚᱦᱚᱸ ᱟᱵᱚᱣᱟᱜ ᱞᱟᱠᱪᱟᱨ ᱨᱩ ᱥᱟᱢᱟᱱ ᱨᱮᱵᱚᱱ ᱞᱟᱹᱠᱛᱤᱭᱟᱜ ᱠᱟᱱ ᱜᱮᱭᱟ ᱱᱚᱣᱟ ᱠᱚᱦᱚᱸ ᱡᱚᱛᱚᱱ ᱡᱳᱜᱟᱣ ᱫᱚᱨᱠᱟᱨ ᱠᱟᱱᱟ ᱟᱹᱰᱤᱜᱟᱱ ᱱᱤᱛᱚᱜᱟᱜ ᱥᱚᱢᱚᱭ ᱨᱮ ᱧᱮᱞᱚᱜ ᱠᱟᱱᱟ ᱰᱤᱡᱮᱭᱮᱫᱼᱟ ᱠᱚ ᱚᱱᱟ ᱠᱚᱫᱚ ᱵᱟᱝᱜᱮ ᱟᱵᱚ ᱵᱟᱦᱟ ᱵᱚᱸᱜᱟᱜ ᱥᱚᱢᱚᱭ ᱵᱟᱦᱟ ᱨᱩ ᱟᱵᱚᱣᱟᱜ ᱥᱚᱦᱨᱟᱭ ᱥᱚᱢᱚᱭ ᱥᱚᱦᱨᱟᱭ ᱨᱩ ᱠᱚ ᱚᱱᱠᱟᱜᱮ ᱞᱟᱜᱽᱲᱮ ᱥᱚᱢᱚᱭ ᱫᱚ ᱞᱟᱜᱽᱲᱮ ᱵᱟᱯᱞᱟᱜ ᱥᱚᱢᱚᱭ ᱫᱚ ᱵᱟᱯᱞᱟ ᱛᱩᱢᱫᱟᱹᱜ ᱴᱟᱢᱟᱠ ᱟᱛᱮᱫ ᱟᱵᱚᱣᱟᱜ ᱥᱟᱯᱟᱯ ᱠᱚ ᱟᱛᱮᱫ ᱚᱱᱟᱵᱚᱱ ᱨᱟᱹᱥᱠᱟᱹ ᱤᱫᱤ ᱞᱮᱠᱷᱟᱱ ᱟᱹᱰᱤ ᱱᱟᱯᱟᱭ ᱵᱩᱡᱷᱟᱹᱜᱼᱟ ᱟᱨ ᱵᱚᱸᱜᱟ ᱵᱳᱨᱳᱜ ᱨᱮᱦᱚᱸ ᱟᱵᱚᱣᱟᱜ ᱥᱟᱢᱟᱱ ᱠᱚ ᱡᱮᱢᱚᱱ ᱟᱞᱚᱵᱚᱱ ᱦᱤᱲᱤᱧ ᱢᱟ ᱚᱱᱟ ᱠᱚ ᱱᱟᱯᱟᱭ ᱡᱚᱛᱚᱱ ᱡᱚᱜᱟᱣ ᱠᱟᱛᱮᱫ ᱵᱚᱱ ᱫᱚᱦᱚ ᱤᱫᱤ ᱢᱟ